ᱚᱲᱟᱜ ᱨᱮ ᱴᱚᱭᱞᱮᱹᱴ ᱢᱮᱱᱟᱜ ᱛᱮ ᱟᱹᱰᱤ ᱵᱷᱟᱹᱜᱤ ᱜᱮ ᱪᱮᱫᱟᱜ ᱥᱮ ᱧᱤᱫᱟᱹ ᱧᱩᱛᱟᱹᱛ ᱵᱟᱦᱨᱮ ᱪᱟᱞᱟᱜ ᱵᱟᱝ ᱦᱩᱭᱩᱜᱼᱟ ᱚᱲᱟᱜ ᱨᱮᱜᱮ ᱚᱲᱟᱜ ᱨᱮᱜᱮ ᱠᱚᱨᱟᱣ ᱦᱩᱭᱩᱜᱼᱟ ᱧᱤᱫᱟᱹ ᱧᱩᱛᱟᱹᱛ ᱫᱟᱜ ᱡᱟᱹᱯᱩᱫ ᱮᱢᱟᱱ ᱠᱚᱨᱮᱜ ᱮᱢᱟᱱ ᱥᱚᱢᱚᱭ ᱵᱟᱦᱨᱮ ᱪᱟᱞᱟᱜ ᱵᱟᱝ ᱜᱟᱱᱚᱜᱼᱟ ᱮᱢᱟᱨᱡᱮᱱᱥᱤ ᱨᱮ ᱛᱟᱲᱟᱛᱟᱲᱤ ᱨᱮᱦᱚᱸ ᱥᱩᱨ ᱨᱮ ᱴᱚᱭᱞᱮᱹᱴ ᱜᱚᱫᱟᱢ ᱟᱨ ᱚᱲᱟᱜ ᱨᱮ ᱡᱩᱫᱤ ᱵᱟᱝ ᱛᱟᱦᱮᱸᱱᱟ ᱛᱳ ᱚᱱᱟ ᱫᱚ ᱠᱟᱹᱪ ᱥᱟᱺᱜᱤᱧ ᱧᱚᱜ ᱪᱟᱞᱟᱜ ᱦᱩᱭᱩᱜᱼᱟ ᱫᱟᱜ ᱡᱟᱹᱯᱩᱫ ᱨᱮ ᱪᱟᱞᱟᱣ ᱟᱹᱰᱤ ᱚᱥᱩᱵᱤᱫᱷᱟ ᱜᱮ ᱵᱩᱡᱷᱟᱹᱜᱼᱟ ᱴᱚᱭᱞᱮᱹᱴ ᱡᱩᱫᱚ ᱚᱲᱟᱜ ᱨᱮ ᱵᱟᱝ ᱛᱟᱦᱮᱸᱱᱟ ᱛᱳ ᱫᱟᱜ ᱠᱟᱱ ᱡᱟᱹᱯᱩᱫ ᱠᱟᱱ ᱟᱢ ᱵᱟᱦᱨᱮ ᱜᱮ ᱪᱟᱞᱟᱜ ᱟᱢ ᱧᱤᱫᱟᱹ ᱧᱩᱛᱟᱹᱛ ᱠᱷᱟᱹᱞᱤ ᱵᱟᱦᱨᱮᱜᱮ ᱪᱟᱞᱟᱜ ᱦᱩᱭᱩᱜ ᱛᱟᱢᱟ